ᱤᱧᱫᱚ ᱵᱮᱭᱟᱢ ᱠᱞᱟᱥ ᱫᱚ ᱵᱟᱝᱤᱧ ᱠᱚᱨᱟᱣ ᱟᱠᱟᱫᱟ ᱛᱚᱵᱮ ᱱᱚᱣᱟ ᱨᱮᱭᱟᱜ ᱱᱚᱣᱟ ᱠᱞᱟᱥ ᱨᱮᱭᱟᱜ ᱵᱩᱡᱩᱱ ᱫᱚ ᱟᱹᱰᱤ ᱫᱚ ᱵᱟᱝᱤᱧ ᱵᱩᱡᱷᱟᱹᱣ ᱟᱠᱟᱫᱟ ᱛᱚᱵᱮ ᱠᱚᱭᱮᱠᱴᱤ ᱵᱚᱭ ᱨᱮ ᱧᱮᱞ ᱠᱟᱛᱮᱫ ᱥᱮ ᱵᱚᱭ ᱨᱮᱯᱟᱲᱦᱟᱣ ᱠᱟᱛᱮᱫ ᱜᱤ ᱚᱲᱟᱜ ᱨᱮ ᱮᱠᱴᱩ ᱛᱷᱚᱲᱟ ᱛᱷᱚᱲᱤ ᱡᱮᱴᱟ ᱫᱩᱲᱩᱵ ᱠᱟᱛᱮᱫ ᱜᱤ ᱵᱮᱭᱟᱢ ᱠᱚᱨᱟᱣ ᱜᱟᱱᱚᱜᱼᱟ ᱚᱱᱟ ᱠᱚᱜᱤᱧ ᱠᱚᱨᱟᱣ ᱟᱠᱟᱫᱟ